ᱱᱚᱸᱰᱮ ᱡᱟᱦᱟᱸ ᱵᱤᱥᱮᱥ ᱠᱟᱭᱛᱮ ᱢᱮᱱ ᱦᱩᱭᱩᱜ ᱠᱟᱱᱟ ᱠᱤ ᱪᱟᱹᱥᱤ ᱠᱚᱣᱟᱜ ᱱᱚᱣᱟ ᱱᱟᱣᱟ ᱯᱨᱚᱡᱩᱠᱛᱤ ᱛᱤᱱᱟᱹᱜ ᱜᱟᱱ ᱠᱟᱹᱢᱤ ᱨᱮ ᱵᱷᱟᱜᱮ ᱠᱟᱹᱢᱤ ᱨᱮ ᱮᱢᱟᱭ ᱱᱚᱣᱟ ᱠᱚ ᱤᱫᱤ ᱠᱟᱛᱮᱫ ᱡᱟᱦᱟᱸ ᱧᱮᱞᱚᱜ ᱠᱟᱱᱟ ᱱᱤᱛᱳᱝ ᱫᱚ ᱡᱚᱛᱚ ᱦᱚᱲ ᱜᱮ ᱠᱚᱢ ᱵᱤᱥᱤ ᱠᱟᱛᱮᱫ ᱵᱮᱥᱛᱚ ᱛᱟᱞᱟ ᱨᱮᱜᱮ ᱛᱟᱦᱮᱱ ᱦᱩᱭᱩᱜ ᱠᱟᱱᱟ ᱯᱷᱚᱞᱮ ᱱᱚᱜᱼᱚᱭ ᱡᱮ ᱪᱟᱥ ᱡᱟᱦᱟᱸ ᱠᱟᱹᱢᱤ ᱦᱚᱨᱟ ᱡᱟᱦᱟᱸ ᱥᱚᱢᱚᱭ ᱞᱟᱜᱟᱜ ᱠᱟᱱᱟ ᱪᱟᱥ ᱯᱮᱪᱷᱚᱱ ᱨᱮ ᱱᱚᱣᱟ ᱯᱮᱪᱷᱚᱱ ᱨᱮ ᱡᱟᱦᱟᱸ ᱥᱚᱢᱚᱭ ᱱᱚᱣᱟ ᱥᱚᱢᱚᱭ ᱦᱚᱸ ᱮᱢᱚᱜ ᱞᱮᱠᱟ ᱥᱚᱢᱚᱭ ᱵᱟᱝ ᱧᱟᱢᱚᱜ ᱠᱟᱱᱟ ᱯᱷᱚᱞᱮ ᱱᱚᱸᱰᱮ ᱱᱚᱣᱟ ᱱᱟᱣᱟ ᱡᱟᱦᱟᱸ ᱯᱨᱚᱡᱩᱠᱛᱤ ᱠᱚ ᱧᱮᱞᱚᱜ ᱠᱟᱱᱟ ᱡᱮᱢᱚᱱ ᱱᱚᱜᱼᱚᱭ ᱦᱮᱱ ᱴᱮᱠᱴᱟᱨ ᱡᱟᱦᱟᱸ ᱠᱚᱫᱚ ᱞᱟᱹᱴᱩ ᱠᱷᱮᱛ ᱵᱟᱹᱱᱩᱜ ᱠᱟᱫᱼᱟ ᱟᱯᱼᱰᱟᱣᱩᱱ ᱡᱟᱭᱜᱟ ᱢᱮᱱᱟᱜ ᱠᱟᱫᱼᱟ ᱛᱚ ᱚᱱᱟ ᱠᱚᱨᱮ ᱱᱚᱣᱟ ᱦᱮᱱ ᱴᱮᱠᱴᱟᱨ ᱡᱩᱫᱤ ᱵᱮᱵᱚᱦᱟᱨᱚᱜᱼᱟ ᱱᱚᱣᱟ ᱫᱚ ᱥᱤᱧ ᱧᱤᱫᱟᱹ ᱜᱮ ᱵᱮᱵᱚᱦᱟᱨ ᱜᱟᱱᱚᱜᱼᱟ ᱫᱟᱜ ᱡᱟᱹᱲᱤ ᱨᱮᱱᱟᱜ ᱯᱚᱨᱤᱥᱛᱷᱤᱛᱤ ᱚᱠᱟᱞᱮᱠᱟ ᱦᱩᱭᱩᱜᱼᱟ ᱚᱱᱟᱞᱮᱠᱟ ᱛᱮᱜᱮ ᱚᱱᱟ ᱫᱚ ᱵᱮᱵᱚᱦᱟᱨ ᱜᱟᱱᱚᱜᱼᱟ ᱠᱟᱡᱮᱭ ᱱᱚᱜᱼᱚ ᱱᱚᱣᱟ ᱯᱨᱚᱡᱩᱠᱛᱤ ᱠᱚ ᱪᱟᱹᱥᱤ ᱠᱚᱣᱟᱜ ᱵᱷᱚᱵᱤᱥᱥᱚᱛ ᱫᱤᱱ ᱨᱮ ᱡᱩᱫᱤ ᱱᱚᱜᱼᱚ ᱱᱚᱣᱟ ᱡᱤᱱᱤᱥ ᱠᱚ ᱟᱢᱫᱟᱱᱤ ᱫᱟᱲᱮᱭᱟᱜᱼᱟ ᱱᱚᱣᱟ ᱡᱟᱭᱜᱟ ᱨᱮ ᱛᱟᱦᱞᱮ ᱠᱷᱟᱱ ᱯᱨᱚᱛᱛᱮᱠ ᱪᱟᱹᱥᱤ ᱜᱮ ᱠᱚᱢ ᱵᱮᱥᱤ ᱠᱟᱛᱮᱫ ᱡᱟᱦᱟᱸ ᱰᱟᱝᱨᱟ ᱠᱤᱨᱤᱧ ᱨᱮ ᱡᱟᱦᱟᱸ ᱴᱟᱠᱟ ᱞᱟᱜᱟᱜ ᱠᱟᱱᱟ ᱛᱚ ᱱᱚᱣᱟ ᱦᱮᱱ ᱴᱮᱠᱴᱟᱨ ᱦᱟᱛᱟᱣ ᱠᱟᱛᱮᱫ ᱦᱚᱸ ᱩᱱᱠᱩᱣᱟᱜ ᱡᱤᱵᱚᱱ ᱨᱮ ᱟᱨᱠᱤ ᱪᱟᱥ ᱞᱟᱦᱟ ᱤᱫᱤ ᱫᱟᱲᱮᱭᱟᱜᱼᱟ ᱠᱚ ᱮᱵᱚᱝ ᱱᱚᱜᱼᱚᱭ ᱡᱮ ᱱᱚᱣᱟ ᱦᱮᱱ ᱴᱮᱠᱴᱟᱨ ᱛᱮ ᱡᱟᱦᱟᱸ ᱯᱚᱨᱤᱢᱟᱱ ᱡᱟᱭᱜᱟ ᱥᱤᱭᱚᱜᱼᱟ ᱛᱚ ᱦᱳᱭᱛᱳ ᱰᱟᱝᱨᱟ ᱱᱟᱦᱮᱞ ᱛᱮᱫᱚ ᱩᱱᱟᱹᱜ ᱵᱮᱥᱤ ᱫᱚ ᱵᱟᱝ ᱦᱚᱸ ᱦᱩᱭ ᱫᱟᱲᱮᱭᱟᱜᱼᱟ ᱢᱮᱱᱠᱷᱟᱱ ᱱᱚᱣᱟ ᱛᱮᱫᱚ ᱧᱮᱞᱚᱜ ᱠᱟᱱᱟ ᱡᱮ ᱠᱟᱹᱴᱤᱡ ᱵᱮᱥᱤ ᱯᱚᱨᱤᱢᱟᱱ ᱛᱮ ᱠᱟᱹᱢᱤ ᱞᱟᱦᱟ ᱤᱫᱤᱜᱼᱟ ᱮᱵᱚᱝ ᱱᱚᱣᱟ ᱨᱮᱱᱟᱜ ᱡᱟᱦᱟᱸ ᱠᱷᱚᱨᱚᱪ ᱠᱷᱚᱨᱪᱟ ᱱᱚᱣᱟ ᱠᱷᱚᱨᱚᱪ ᱠᱷᱚᱨᱪᱟ ᱫᱚ ᱱᱤᱛᱳᱝ ᱵᱟᱝ ᱵᱩᱡᱟᱠᱟᱱᱟ ᱪᱮᱫᱞᱮᱠᱟ ᱢᱮᱱᱟᱜᱼᱟ ᱛᱚᱵᱮ ᱧᱮᱞᱚᱜ ᱠᱟᱱᱟ ᱡᱮ ᱛᱩᱞᱚᱱᱟᱢᱩᱞᱚᱠ ᱠᱷᱚᱨᱚᱪ ᱠᱷᱚᱨᱪᱟ ᱫᱚ ᱮᱢ ᱥᱚᱢᱵᱷᱚᱵᱚᱜᱼᱟ ᱮᱵᱚᱝ ᱱᱚᱜᱼᱚᱭ ᱡᱮ ᱡᱟᱦᱟᱸ ᱠᱟᱹᱢᱤ ᱨᱮᱱᱟᱜ ᱥᱚᱢᱚᱭ ᱡᱟᱦᱟᱸ ᱞᱟᱜᱟᱜ ᱠᱟᱱᱟ ᱱᱚᱣᱟ ᱥᱚᱢᱚᱭ ᱦᱚᱸ ᱱᱚᱣᱟ ᱯᱨᱚᱡᱩᱠᱛᱤ ᱱᱤᱛᱳᱝᱟᱜ ᱯᱨᱚᱡᱩᱠᱛᱤ ᱨᱮ ᱡᱟᱦᱟᱸ ᱦᱮᱱ ᱴᱟᱠᱴᱟᱨ ᱠᱚ ᱦᱤᱡᱩᱜ ᱠᱟᱱᱟ ᱱᱚᱣᱟ ᱴᱟᱠᱴᱚᱨ ᱛᱮᱫᱚ ᱩᱱᱟᱹᱜ ᱵᱮᱥᱤ ᱠᱷᱚᱛᱤ ᱨᱮᱱᱟᱜ ᱥᱮ ᱩᱱᱟᱹᱜ ᱵᱮᱥᱤ ᱠᱷᱚᱨᱚᱪ ᱨᱮᱱᱟᱜ ᱡᱟᱭᱜᱟ ᱫᱚ ᱵᱟᱝ ᱛᱤᱸᱜᱩᱱᱟ ᱥᱟᱶᱼᱥᱟᱶᱛᱮ ᱱᱚᱜᱼᱚᱭ ᱡᱮ ᱤᱨᱚᱜ ᱢᱮᱥᱤᱱ ᱠᱚ ᱡᱟᱦᱟᱸ ᱢᱮᱱᱟᱜ ᱟᱠᱟᱫᱼᱟ ᱱᱚᱣᱟ ᱢᱮᱥᱤᱱ ᱠᱚᱦᱚᱸ ᱱᱚᱸᱰᱮᱱᱟᱜ ᱵᱟᱡᱟᱨ ᱨᱮ ᱱᱤᱛᱳᱝ ᱫᱷᱟᱹᱵᱤᱡ ᱛᱮ ᱦᱳᱭᱛᱳ ᱠᱷᱩᱵᱽ ᱮᱠᱴᱟ ᱟᱢᱫᱟᱱᱤ ᱵᱟᱹᱱᱩᱜ ᱟᱠᱟᱫᱼᱟ ᱟᱨ ᱢᱟᱨᱟᱝ ᱢᱤᱥᱤᱱ ᱠᱚ ᱡᱟᱦᱟᱸ ᱠᱚ ᱱᱤᱛᱳᱝ ᱦᱮᱡ ᱟᱠᱟᱱᱟ ᱮᱞᱟᱠᱟ ᱨᱮ ᱢᱮᱱᱠᱷᱟᱱ ᱚᱱᱟ ᱫᱚ ᱡᱚᱛᱚ ᱦᱚᱲᱟᱜ ᱯᱚᱠᱠᱷᱮ ᱵᱮᱵᱚᱦᱟᱨ ᱦᱚᱸ ᱟᱨᱚ ᱥᱚᱢᱵᱷᱚᱵᱽ ᱵᱟᱝ ᱦᱩᱭᱩᱜᱼᱟ ᱟᱨ ᱚᱱᱟ ᱨᱮ ᱠᱤᱪᱷᱩ ᱠᱤᱪᱷᱩ ᱡᱤᱱᱤᱥ ᱡᱟᱦᱟᱸ ᱠᱚ ᱧᱮᱞᱚᱜ ᱠᱟᱱᱟ ᱡᱮ ᱥᱩᱫᱩ ᱦᱩᱲᱩ ᱛᱮᱫ ᱜᱮ ᱨᱟᱠᱟᱵ ᱠᱟᱱᱟ ᱵᱩᱥᱩᱵ ᱛᱮᱫ ᱫᱚ ᱛᱟᱦᱮᱱ ᱠᱟᱱᱟ ᱛᱟᱦᱞᱮ ᱵᱩᱥᱩᱵ ᱮᱵᱚᱝ ᱦᱩᱲᱩ ᱵᱟᱱᱟᱨ ᱜᱮ ᱡᱟᱛᱮ ᱦᱩᱭᱩᱜᱼᱢᱟ ᱱᱚᱝᱠᱟᱱᱟᱜ ᱢᱮᱥᱤᱱ ᱠᱚ ᱡᱩᱫᱤ ᱧᱟᱢᱚᱜᱼᱟ ᱛᱟᱦᱞᱮ ᱠᱷᱟᱱ ᱪᱟᱹᱥᱤᱭᱟᱜ ᱠᱷᱮᱛᱨᱚ ᱨᱮ ᱠᱤᱱᱛᱩ ᱱᱚᱣᱟ ᱠᱚᱫᱚ ᱞᱟᱵᱷ ᱡᱚᱱᱚᱠ ᱦᱩᱭᱩᱜ ᱛᱟᱠᱚᱣᱟ ᱮᱵᱚᱝ ᱥᱚᱦᱚᱡᱽ ᱛᱮ ᱱᱩᱠᱩ ᱵᱮᱥᱤ ᱯᱚᱨᱤᱢᱟᱱ ᱵᱮᱥᱤ ᱡᱤᱱᱤᱥ ᱠᱚ ᱪᱟᱥ ᱫᱟᱲᱮᱭᱟᱜᱼᱟ ᱵᱮᱥᱤ ᱦᱟᱥᱟ ᱠᱚ ᱪᱟᱥ ᱫᱟᱲᱮᱭᱟᱜᱼᱟ